ᱰᱟᱭᱵᱷᱟᱨ ᱵᱟᱹᱵᱩ ᱟᱢᱟᱜ ᱜᱟᱹᱰᱤ ᱞᱮ ᱵᱷᱟᱲᱟ ᱠᱮᱭᱟ ᱢᱩᱠᱩᱴᱢᱩᱱᱤᱯᱩᱨ ᱞᱮ ᱪᱟᱞᱟᱜᱼᱟ ᱜᱟᱛᱮ ᱠᱚ ᱚᱲᱟᱜ ᱨᱮᱱ ᱦᱚᱲ ᱠᱚ ᱥᱟᱶᱛᱮ ᱵᱟᱹᱨᱥᱤᱧ ᱯᱮ ᱢᱟᱦᱟᱞᱮ ᱛᱟᱦᱮᱱᱟ ᱠᱤᱞᱟᱹᱢᱤᱴᱟᱨ ᱦᱤᱥᱟᱹᱵᱽ ᱠᱟᱛᱮᱜ ᱛᱤᱱᱟᱹᱜ ᱵᱷᱟᱲᱟ ᱞᱟᱜᱟᱣ ᱠᱚᱜᱼᱟ ᱡᱩᱫᱤᱢ ᱢᱮᱱ ᱠᱮᱞᱮᱭᱟ ᱵᱷᱟᱹᱜᱤ ᱜᱮ ᱦᱩᱭᱩᱜᱼᱟ